ᱟᱵᱚ ᱥᱟᱱᱛᱟᱲ ᱥᱚᱢᱟᱡᱽ ᱨᱮᱭᱟᱜ ᱛᱮᱜᱮ ᱥᱚᱢᱚᱥᱥᱟ ᱫᱚ ᱦᱩᱭᱩᱜ ᱠᱟᱱᱟ ᱨᱮᱸᱜᱚᱡᱼᱚᱨᱮᱡ ᱦᱚᱲ ᱡᱟᱹᱥᱛᱤ ᱢᱮᱱᱟᱜ ᱵᱚᱱᱟ ᱚᱱᱟᱛᱮ ᱜᱤᱫᱽᱨᱟᱹ ᱠᱚᱦᱚᱸ ᱥᱚᱴᱷᱤᱠ ᱢᱚᱛᱚ ᱵᱟᱵᱚᱱ ᱯᱟᱲᱦᱟᱣ ᱦᱚᱪᱚ ᱫᱟᱲᱮᱭᱟᱠᱚ ᱠᱟᱱᱟ ᱥᱮ ᱵᱟᱝ ᱥᱠᱩᱞ ᱠᱚᱞᱮᱡᱽ ᱢᱟ ᱥᱟᱺᱜᱤᱧ ᱨᱮᱢᱟ ᱥᱟᱺᱜᱤᱧ ᱨᱮᱜᱮ ᱢᱮᱱᱟᱜᱼᱟ ᱟᱫᱚ ᱪᱟᱞᱟᱜ ᱦᱟᱹᱡᱩᱜ ᱠᱷᱚᱨᱪᱟ ᱦᱚᱸ ᱚᱠᱚᱭ ᱫᱚ ᱵᱟᱵᱚᱱ ᱮᱢ ᱫᱟᱲᱮᱭᱟᱜ ᱠᱟᱱᱟ ᱚᱱᱟᱛᱮ ᱯᱟᱲᱦᱟᱣ ᱯᱟᱲᱦᱟᱣ ᱛᱩᱞᱩᱡ ᱛᱟᱞᱟ ᱰᱟᱦᱟᱨ ᱨᱮᱜᱮ ᱠᱚᱭᱮᱠ ᱫᱚᱠᱚ ᱡᱟᱶᱟᱭ ᱡᱟᱶᱟᱭᱚᱜ ᱠᱟᱱᱟ ᱚᱠᱚᱭ ᱠᱚᱫᱚ ᱠᱚ ᱵᱟᱹᱦᱩ ᱡᱚᱝᱚᱜ ᱠᱟᱱᱟ ᱟᱨ ᱜᱚᱜᱚᱼᱵᱟᱵᱟ ᱴᱷᱮᱡ ᱦᱚᱸ ᱢᱟᱱᱮ ᱯᱟᱭᱥᱟ ᱠᱩᱲᱤ ᱵᱟᱝ ᱛᱟᱦᱮᱱ ᱠᱷᱟᱡ ᱵᱟᱠᱚ ᱯᱟᱲᱟᱣ ᱦᱚᱪᱚ ᱫᱟᱲᱮᱭᱟᱠᱚ ᱠᱟᱱᱟ ᱱᱤᱭᱟᱹ ᱠᱟᱱ ᱜᱮᱭᱟ ᱢᱤᱫᱴᱤᱡ ᱥᱚᱢᱚᱥᱥᱟ ᱫᱚ ᱟᱨ ᱥᱚᱪᱮᱛᱚᱱ ᱢᱩᱞᱚᱠ ᱜᱚ ᱵᱟᱵᱟ ᱦᱚᱸ ᱵᱟᱹᱱᱩᱜ ᱠᱚᱣᱟ ᱡᱮ ᱞᱟᱦᱟᱛᱮ ᱞᱟᱦᱟ ᱥᱮᱫ ᱯᱟᱲᱦᱟ ᱦᱚᱪᱚ ᱞᱮᱠᱷᱟᱡ ᱜᱤᱫᱽᱨᱟᱹᱣᱟᱜ ᱪᱮᱫ ᱵᱷᱚᱵᱤᱥᱥᱚᱛ ᱦᱩᱭ ᱫᱟᱲᱮᱭᱟᱜᱼᱟ ᱚᱱᱟ ᱠᱚ ᱪᱮᱛᱟᱱ ᱛᱮ ᱩᱱᱠᱩ ᱴᱷᱮᱡ ᱦᱚᱸ ᱛᱷᱚᱲᱟ ᱜᱮᱭᱟᱱ ᱦᱚᱸ ᱛᱷᱚᱲᱟ ᱠᱚᱢᱟᱣ ᱜᱮᱭᱟ ᱚᱱᱟ ᱠᱟᱨᱚᱱᱟᱜ ᱛᱮ ᱟᱛᱳ ᱨᱮᱱ ᱦᱚᱲ ᱫᱚ ᱵᱟᱠᱚ ᱢᱚᱡᱚᱜᱼᱟ